ᱦᱮᱸ ᱡᱚᱦᱟᱨ ᱜᱮ ᱚᱠᱚᱭᱴᱟᱜ ᱪᱚᱝ ᱚᱻ ᱦᱮᱸᱢᱟ ᱨᱚᱲ ᱢᱮ ᱦᱮᱸ ᱦᱮᱸ ᱱᱟᱨᱥ ᱰᱚᱠᱴᱚᱨ ᱠᱟᱱ ᱜᱤᱭᱟᱹᱧ ᱵᱚᱞᱮ ᱞᱟᱹᱭᱢᱮ ᱪᱮᱫ ᱫᱤᱠᱠᱟᱹᱛ ᱰᱟᱠᱴᱚᱨ ᱴᱷᱮᱱ ᱫᱚ ᱵᱟᱢ ᱪᱟᱞᱟᱣ ᱵᱟᱲᱟ ᱟᱠᱟᱱᱟ ᱚᱻ ᱦᱮᱸ ᱢᱚᱡᱽ ᱜᱮᱭᱟᱭ ᱡᱚᱛᱚᱣᱟᱜ ᱥᱤᱫᱷᱟ ᱜᱮ ᱦᱮᱱᱟᱜᱼᱟ ᱠᱟᱨᱚᱱ ᱠᱚ ᱡᱚᱛᱚ ᱜᱮ ᱵᱚᱞᱮ ᱢᱚᱡᱽ ᱜᱮ ᱢᱮᱱᱟᱜᱼᱟ ᱟᱫᱚ ᱩᱱᱠᱩ ᱦᱤᱡᱩᱜ ᱠᱟᱱᱟ ᱱᱚᱜᱼᱚᱭ ᱞᱮ ᱨᱟᱱ ᱮᱫ ᱢᱠᱚᱣᱟ ᱢᱚᱡᱽ ᱪᱟᱞᱟᱜ ᱠᱟᱱᱟ ᱠᱚ ᱢᱚᱡᱽ ᱜᱮ ᱛᱚᱵᱮ ᱟᱢ ᱦᱚᱸ ᱦᱤᱡᱩᱜ ᱢᱮ ᱦᱮᱸ ᱦᱮᱸ ᱡᱚᱛᱚ ᱨᱮᱱᱟᱜ ᱵᱮᱵᱚᱥᱛᱷᱟ ᱢᱮᱱᱟᱜ ᱟᱠᱟᱫᱼᱟ ᱪᱤᱠᱤᱛᱥᱟ ᱨᱮᱱᱟᱜ ᱫᱚ ᱢᱚᱡᱽ ᱜᱮ ᱟᱭᱢᱟ ᱦᱚᱲ ᱠᱚ ᱦᱤᱡᱩᱜ ᱠᱟᱱᱟ ᱠᱚ ᱢᱚᱡᱚᱜ ᱠᱟᱱᱟ ᱠᱚ ᱟᱢ ᱦᱚᱸ ᱦᱤᱡᱩᱜ ᱢᱮ ᱛᱟᱦᱚᱞᱮ ᱛᱚᱵᱮ ᱦᱤᱡᱩᱜ ᱢᱮ ᱢᱚᱡᱽ ᱱᱚᱰᱮ ᱠᱚ ᱟᱭᱢᱟ ᱰᱷᱮᱨ ᱦᱚᱲ ᱠᱚ ᱦᱮᱡ ᱞᱮᱱᱟ ᱵᱚᱞᱮ ᱱᱚᱜᱼᱚᱭ ᱢᱚᱡᱽ ᱜᱮᱞᱮ ᱢᱚᱡᱽ ᱠᱮᱫ ᱠᱚᱣᱟᱞᱮ ᱨᱟᱱ ᱮᱢ ᱠᱟᱛᱮᱫ ᱯᱟᱹᱴᱤ ᱠᱟᱛᱮᱫ ᱟᱨ ᱯᱚᱭᱥᱟ ᱦᱚᱸ ᱵᱟᱝ ᱞᱟᱜᱟᱜ ᱠᱟᱱᱟ ᱯᱷᱨᱤ ᱛᱮᱜᱮ ᱡᱚᱛᱚ ᱦᱮᱸ ᱯᱷᱨᱤ ᱛᱮᱜᱮ ᱚᱻ ᱦᱮᱸ ᱡᱚᱛᱚ ᱯᱷᱨᱤ ᱜᱮ ᱦᱩᱭᱩᱜ ᱠᱟᱱᱟ ᱯᱚᱭᱥᱟ ᱵᱟᱝ ᱞᱟᱜᱟᱜ ᱠᱟᱱᱟ ᱡᱚᱢ ᱧᱩ ᱠᱚ ᱮᱢᱚᱜ ᱠᱟᱱᱟ ᱱᱚᱰᱮ ᱛᱤᱱᱟᱹᱜ ᱫᱤᱱᱮᱢ ᱛᱟᱦᱮᱱᱟ ᱤᱱᱟᱹᱜ ᱫᱤᱱ ᱯᱷᱨᱤ ᱛᱮ ᱵᱚᱞᱮ ᱡᱚᱢᱼᱧᱩ ᱠᱚ ᱮᱢᱚᱜᱼᱟ ᱟᱨ ᱨᱟᱱ ᱠᱚ ᱨᱮᱱᱟᱜ ᱦᱚᱸ ᱦᱮᱸ ᱴᱷᱤᱠ ᱜᱮᱭᱟ ᱛᱚᱵᱮᱢ ᱦᱤᱡᱩᱜᱼᱟ ᱦᱟᱸᱜ ᱚᱱᱠᱟ ᱜᱟᱯᱟ ᱵᱟᱹᱭᱤᱥ ᱛᱟᱹᱨᱤᱠᱷ ᱠᱚᱛᱮ ᱦᱮᱸ ᱯᱷᱟᱠᱟ ᱜᱮᱭᱟ ᱴᱷᱤᱠ ᱜᱮᱭᱟ ᱦᱮᱸ ᱦᱮᱸ ᱴᱷᱤᱠ ᱜᱮᱭᱟ ᱛᱚᱵᱮ ᱦᱮᱸ